ᱦᱳᱭ ᱤᱧ ᱫᱟᱬᱟᱱᱤᱧ ᱥᱮᱱ ᱵᱟᱲᱟ ᱟᱠᱟᱱ ᱜᱮᱭᱟ ᱡᱟᱦᱟᱸ ᱫᱚ ᱞᱩᱜᱩᱼᱵᱩᱨᱩ ᱢᱮᱱᱛᱮ ᱠᱚ ᱢᱮᱱᱟ ᱚᱸᱰᱮ ᱫᱚ ᱢᱤᱫᱴᱤᱡ ᱵᱚᱸᱜᱟᱼᱵᱩᱨᱩ ᱡᱟᱭᱜᱟ ᱠᱟᱱᱟ ᱟᱨ ᱟᱵᱚ ᱥᱟᱱᱛᱟᱲ ᱦᱚᱯᱚᱱ ᱠᱚ ᱟᱹᱰᱤ ᱡᱟᱹᱥᱛᱤ ᱚᱸᱰᱮ ᱠᱚ ᱪᱟᱞᱟᱜ ᱜᱮᱭᱟ ᱟᱨ ᱤᱧᱦᱚᱸ ᱚᱸᱰᱮᱧ ᱪᱟᱞᱟᱣ ᱟᱠᱟᱱ ᱜᱮᱭᱟ ᱟᱨ ᱚᱸᱰᱮ ᱪᱟᱞᱟᱣ ᱠᱟᱛᱮᱫ ᱟᱹᱰᱤ ᱵᱮᱥ ᱤᱧ ᱵᱩᱡᱷᱟᱹᱣ ᱟᱠᱟᱫᱼᱟ ᱟᱨ ᱚᱸᱰᱮ ᱟᱹᱰᱤ ᱥᱟᱛ ᱠᱤᱞᱳᱢᱤᱴᱟᱨ ᱛᱟᱲᱟᱢ ᱦᱩᱭᱩᱜᱼᱟ ᱵᱩᱨᱩ ᱵᱩᱨᱩ ᱛᱮ ᱛᱚᱵᱮ ᱮᱱᱟᱝ ᱡᱟᱦᱟᱸ ᱠᱚ ᱢᱮᱱᱟ ᱞᱩᱜᱩ ᱟᱭᱳ ᱼᱞᱩᱜᱩ ᱵᱟᱵᱟ ᱫᱚᱞᱟᱱ ᱚᱸᱰᱮᱢ ᱥᱮᱴᱮᱨᱚᱜᱼᱟ ᱟᱨ ᱚᱸᱰᱮ ᱥᱮᱴᱮᱨ ᱠᱟᱛᱮᱫ ᱵᱚᱸᱜᱟᱼᱵᱩᱨᱩ ᱦᱩᱭᱩᱜᱼᱟ ᱟᱨ ᱚᱸᱰᱮ ᱟᱹᱰᱤ ᱟᱹᱰᱤ ᱥᱟᱸᱜᱮ ᱦᱚᱲᱤᱧ ᱧᱮᱞ ᱟᱠᱟᱫ ᱠᱚᱣᱟ ᱠᱩᱲᱤᱼᱠᱚᱲᱟ ᱦᱟᱲᱟᱢ ᱦᱚᱲ ᱦᱟᱲᱟᱢ ᱵᱩᱰᱷᱤ ᱦᱚᱲ ᱟᱹᱰᱤ ᱵᱟᱨᱚ ᱵᱚᱨᱚᱱ ᱦᱚᱲᱤᱧ ᱧᱮᱞ ᱟᱠᱟᱫ ᱠᱚᱣᱟ ᱟᱨ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱨᱟᱹᱥᱠᱟᱹ ᱥᱟᱶᱛᱮ ᱞᱟᱸᱜᱟ ᱦᱚᱸ ᱵᱩᱡᱷᱟᱹᱜᱼᱟ ᱩᱱᱟᱹᱜ ᱥᱟᱛ ᱠᱤᱞᱳᱢᱤᱴᱟᱨ ᱛᱟᱲᱟᱢ ᱛᱟᱲᱟᱢ ᱛᱮᱫᱚ ᱞᱟᱸᱜᱟ ᱧᱚᱜ ᱜᱮ ᱵᱩᱡᱷᱟᱹᱜ ᱜᱮᱭᱟ ᱟᱨ ᱩᱱᱟᱹᱜ ᱢᱟᱨᱟᱝ ᱵᱩᱨᱩ ᱠᱟᱱᱟ ᱥᱮ ᱵᱩᱨᱩ ᱪᱚᱴᱨᱮ ᱫᱮᱡ ᱠᱟᱛᱮᱫ ᱡᱩᱫᱤ ᱡᱟᱦᱟᱸ ᱥᱮᱫ ᱜᱮᱢ ᱠᱚᱭᱚᱜᱟ ᱮᱠᱫᱚᱢ ᱦᱟᱹᱨᱭᱟᱹᱲ ᱜᱮ ᱧᱮᱞᱚᱜᱼᱟ ᱥᱟᱨᱡᱚᱢ ᱫᱟᱨᱮ ᱛᱮᱨᱮᱞ ᱫᱟᱨᱮ ᱮᱢᱟᱱ ᱛᱮᱢᱟᱱ ᱫᱟᱨᱮ ᱛᱮ ᱮᱠᱫᱚᱢ ᱯᱮᱨᱮᱡ ᱟᱠᱟᱱᱟ ᱯᱩᱨᱟᱹ ᱪᱮᱦᱨᱟ ᱟᱹᱰᱤ ᱪᱚᱨᱚᱠ ᱧᱮᱞᱚᱜᱼᱟ ᱠᱷᱟᱹᱞᱤ ᱦᱟᱹᱨᱭᱟᱹᱲ ᱜᱮ ᱟᱨ ᱚᱱᱟ ᱞᱟᱹᱜᱤᱫ ᱤᱧᱦᱚᱸ ᱚᱸᱰᱮ ᱥᱮᱱ ᱠᱟᱛᱮᱫ ᱟᱹᱰᱤ ᱨᱟᱹᱥᱟᱹᱧ ᱵᱩᱡᱷᱟᱹᱣ ᱟᱠᱟᱫᱼᱟ ᱟᱨ ᱚᱸᱰᱮ ᱩᱱᱟᱹᱜ ᱥᱟᱸᱜᱮ ᱦᱚᱲ ᱠᱚ ᱛᱟᱦᱮᱸ ᱱᱟᱥᱮ ᱠᱷᱟᱹᱞᱤ ᱜᱳᱴᱟ ᱥᱮᱫ ᱦᱚᱲ ᱡᱟᱦᱟᱸ ᱞᱮᱠᱟᱛᱮ ᱦᱚᱨ ᱢᱮᱱᱟᱜᱼᱟ ᱚᱱᱠᱟ ᱥᱮᱫ ᱛᱮᱜᱮ ᱦᱚᱲ ᱠᱷᱟᱹᱞᱤᱢ ᱧᱮᱞ ᱧᱟᱢ ᱠᱚᱣᱟ ᱟᱨ ᱩᱱᱠᱩ ᱦᱚᱲ ᱟᱵᱚ ᱥᱟᱱᱛᱟᱲ ᱜᱮᱠᱚ ᱛᱟᱦᱮᱱᱟ ᱡᱟᱹᱥᱛᱤ ᱠᱟᱛᱮᱫ ᱟᱨ ᱚᱸᱰᱮ ᱢᱟᱱᱮ ᱡᱟᱣ ᱤᱧ ᱪᱟᱞᱟᱣ ᱞᱮᱱᱟ ᱩᱱ ᱡᱚᱠᱷᱚᱱ ᱫᱚ ᱢᱟᱱᱮ ᱥᱚᱦᱚᱨᱟᱭ ᱵᱚᱸᱜᱟᱧ ᱪᱟᱞᱟᱣ ᱞᱮᱱᱟ ᱥᱮ ᱮᱱᱠᱷᱟᱡ ᱫᱚ ᱠᱟᱹᱴᱤᱡ ᱨᱟᱵᱟᱝ ᱨᱟᱵᱟᱝ ᱦᱚᱸ ᱛᱟᱦᱮᱱ ᱵᱩᱡᱷᱟᱹᱜ ᱠᱟᱱ ᱜᱮᱭᱟ ᱮᱱᱠᱷᱟᱱ ᱫᱚ ᱟᱹᱰᱤ ᱨᱟᱵᱟᱝ ᱜᱮ ᱛᱟᱦᱮᱱ ᱵᱩᱡᱷᱟᱹᱜ ᱠᱟᱱᱟ ᱡᱟᱹᱥᱛᱤ ᱟᱨ ᱞᱟᱸᱜᱟ ᱦᱚᱸ ᱵᱩᱡᱷᱟᱹᱜ ᱠᱟᱱᱟ ᱨᱟᱹᱥᱠᱟᱹ ᱦᱚᱸ ᱵᱩᱡᱷᱟᱹᱜ ᱠᱟᱱᱟ ᱟᱹᱲᱤᱥ ᱦᱚᱸ ᱵᱩᱡᱷᱟᱹᱜ ᱠᱟᱱᱟ ᱟᱨ ᱟᱹᱰᱤ ᱱᱟᱯᱟᱭ ᱟᱨ ᱫᱚᱥᱟᱨ ᱦᱤᱞᱳᱜ ᱫᱚ ᱞᱩᱜᱩᱼᱵᱩᱨᱩ ᱠᱷᱚᱱᱞᱮ ᱟᱬᱜᱚᱭᱮᱱᱟ ᱤᱱᱟᱹ ᱛᱟᱭᱚᱢ ᱞᱩᱜᱩᱼᱵᱩᱨᱩ ᱠᱷᱚᱱ ᱟᱬᱜᱚ ᱛᱟᱭᱚᱢ ᱡᱟᱦᱟᱸ ᱠᱚ ᱢᱮᱱᱟ ᱫᱚᱨᱵᱟᱨ ᱪᱟᱹᱴᱟᱹᱱᱤ ᱥᱮ ᱥᱩᱛᱟᱹᱱ ᱴᱟᱺᱰᱤ ᱢᱮᱱᱛᱮ ᱦᱚᱸᱠᱚ ᱢᱮᱱᱟ ᱚᱸᱰᱮᱞᱮ ᱡᱤᱨᱟᱹᱣ ᱮᱱᱟ ᱡᱤᱨᱟᱹᱣ ᱠᱟᱛᱮᱫ ᱜᱷᱟᱱᱴᱟ ᱵᱟᱲᱮ ᱨᱮᱞᱮ ᱵᱚᱸᱜᱟ ᱵᱟᱲᱟ ᱠᱮᱫᱼᱟ ᱤᱱᱟᱹ ᱛᱟᱭᱚᱢ ᱟᱨᱦᱚᱸ ᱡᱟᱦᱟᱸ ᱨᱮᱞᱮ ᱡᱤᱨᱟᱹᱣ ᱞᱮᱱᱟ ᱚᱸᱰᱮᱜᱮ ᱫᱚᱦᱲᱟᱞᱮ ᱦᱮᱡ ᱮᱱᱟ ᱟᱨ ᱤᱱᱟᱹ ᱛᱟᱭᱚᱢ ᱚᱸᱰᱮ ᱥᱟᱢᱟᱱ ᱠᱚ ᱵᱟᱹᱜᱤ ᱵᱟᱲᱟ ᱠᱟᱛᱮᱫ ᱞᱩᱜᱩᱼᱵᱩᱨᱩ ᱨᱮ ᱢᱤᱫᱴᱤᱡ ᱚᱱᱠᱟ ᱢᱟᱱᱮ ᱦᱚᱲᱠᱚ ᱪᱟᱞᱟᱣ ᱠᱚᱜᱼᱟ ᱥᱮ ᱚᱸᱰᱮ ᱢᱤᱫᱴᱤᱡ ᱢᱮᱞᱟ ᱞᱮᱠᱟ ᱜᱮ ᱞᱟᱜᱟᱜᱼᱟ ᱞᱟᱛᱟᱨ ᱨᱮᱫᱚ ᱛᱚ ᱚᱸᱰᱮ ᱜᱳᱴᱟᱞᱮ ᱫᱟᱬᱟ ᱵᱟᱲᱟ ᱠᱮᱫᱼᱟ ᱟᱨ ᱚᱸᱰᱮ ᱟᱹᱰᱤ ᱪᱮᱦᱨᱟ ᱪᱮᱦᱨᱟ ᱦᱟᱸᱜ ᱥᱟᱹᱲᱤ ᱠᱚ ᱫᱷᱩᱛᱤ ᱠᱚ ᱟᱵᱚ ᱴᱨᱮᱰᱤᱥᱳᱱᱟᱞ ᱦᱚᱸᱞᱮ ᱧᱮᱞ ᱠᱮᱫᱼᱟ ᱟᱹᱰᱤ ᱪᱮᱦᱨᱟ ᱪᱮᱦᱨᱟ ᱦᱟᱸᱜ ᱡᱤᱱᱤᱥ ᱠᱚ ᱚᱸᱰᱮ ᱛᱟᱦᱮᱸ ᱠᱟᱱᱟ ᱟᱨ ᱤᱧᱦᱚᱸ ᱦᱟᱛᱟᱣ ᱥᱟᱱᱟ ᱞᱤᱫᱤᱧ ᱜᱮ ᱛᱟᱦᱮᱱᱟ ᱟᱫᱚ ᱤᱱᱟᱹᱜ ᱰᱷᱮᱨ ᱯᱩᱭᱥᱟᱹ ᱵᱟᱹᱧ ᱤᱫᱤ ᱞᱮᱫ ᱠᱷᱟᱱ ᱫᱚ ᱵᱟᱹᱧ ᱦᱟᱛᱟᱣ ᱞᱮᱜᱼᱟ ᱟᱨ ᱟᱹᱰᱤ ᱪᱮᱦᱨᱟ ᱧᱮᱞᱚᱜ ᱠᱟᱱᱟ ᱛᱟᱦᱮᱱ ᱟᱨ ᱧᱮᱞ ᱵᱟᱲᱟ ᱠᱟᱛᱮᱫ ᱜᱮ ᱦᱮᱡ ᱮᱱᱟᱞᱮ ᱦᱟᱛᱟᱣ ᱠᱚᱫᱚ ᱵᱟᱞᱮ ᱦᱟᱛᱟᱣ ᱞᱟᱜᱼᱟ ᱟᱨ ᱚᱱᱟ ᱯᱚᱨᱮ ᱤᱱᱟᱹ ᱦᱤᱞᱚᱜ ᱫᱚ ᱦᱟᱸᱰᱮ ᱫᱚᱨᱵᱟᱨ ᱪᱟᱹᱴᱟᱹᱱᱤ ᱨᱮᱞᱮ ᱫᱩᱲᱩᱵ ᱡᱤᱨᱟᱹᱣ ᱮᱱᱟ ᱟᱨ ᱚᱸᱰᱮ ᱜᱮ ᱥᱮᱛᱟᱜ ᱠᱮᱫᱟᱞᱮ ᱤᱱᱟ ᱯᱚᱨᱮ ᱟᱨᱦᱚᱸ ᱥᱮᱛᱟᱜ ᱫᱚ ᱜᱟᱹᱰᱤ ᱨᱮᱞᱮ ᱫᱮᱡ ᱮᱱᱟ ᱟᱨ ᱟᱨᱦᱚᱸ ᱞᱮ ᱦᱮᱡ ᱨᱩᱣᱟᱹᱲ ᱮᱱᱟ ᱟᱨ ᱚᱸᱰᱮᱜᱮ ᱫᱟᱬᱟᱱ ᱫᱚᱧ ᱥᱮᱱ ᱠᱟᱱᱟ ᱟᱨ ᱚᱱᱟ ᱠᱚᱜᱤᱧ ᱧᱮᱞ ᱟᱠᱟᱫᱼᱟ